ᱦᱮᱸ ᱫᱷᱟᱹᱨᱛᱤ ᱫᱚ ᱵᱟᱝ ᱵᱚᱫᱚᱞ ᱟᱠᱱᱟ ᱵᱚᱫᱚᱞ ᱫᱚ ᱛᱚᱵᱮ ᱦᱮᱸ ᱫᱷᱟᱹᱨᱛᱤ ᱨᱮ ᱟᱹᱰᱤ ᱠᱤᱪᱷᱩ ᱵᱚᱫᱚᱞ ᱠᱟᱱᱟ ᱦᱮᱸ ᱥᱮ ᱵᱚᱫᱚᱞᱚᱜ ᱜᱮᱭᱟ ᱡᱮᱢᱚᱱ ᱯᱟᱹᱦᱤᱞ ᱠᱷᱚᱱ ᱡᱩᱫᱤ ᱧᱮᱠᱷᱟᱱ ᱦᱮᱸ ᱡᱷᱚᱛᱚ ᱪᱟᱥᱼᱵᱟᱥ ᱠᱷᱚᱱᱜᱮ ᱥᱮ ᱵᱤᱨ ᱜᱟᱡᱟᱲ ᱠᱷᱚᱱᱜᱤᱧ ᱡᱩᱫᱤ ᱢᱤᱫ ᱵᱟᱨ ᱠᱟᱛᱷᱟ ᱡᱮᱢᱚᱱ ᱯᱟᱹᱦᱤᱞ ᱫᱚ ᱡᱮᱢᱚᱱ ᱨᱮᱭᱟᱜ ᱡᱤᱱᱤᱥ ᱢᱚᱛᱳ ᱫᱚᱢᱮ ᱵᱤᱨ ᱜᱟᱡᱟᱲ ᱠᱚ ᱛᱟᱦᱮᱸ ᱠᱟᱱᱟ ᱡᱚᱛᱚ ᱦᱚᱲ ᱜᱟᱡᱟᱲ ᱨᱮᱜᱮ ᱠᱚ ᱛᱟᱦᱮᱱ ᱠᱟᱱ ᱛᱟᱦᱮᱸᱜ ᱛᱟᱨᱯᱚᱨᱮ ᱵᱟᱹᱭ ᱵᱟᱹᱭ ᱛᱮ ᱦᱚᱲ ᱠᱚ ᱵᱤᱨ ᱜᱟᱡᱟᱲ ᱠᱚ ᱢᱟᱜ ᱥᱟᱯᱷᱟ ᱠᱮᱫᱟ ᱚᱱᱟ ᱠᱟᱛᱮᱜ ᱦᱚᱸ ᱚᱲᱟᱜ ᱫᱩᱣᱟᱹᱨ ᱚᱲᱟᱜ ᱫᱩᱣᱟᱹᱨ ᱟᱱᱟ ᱠᱚ ᱛᱟᱦᱮᱱ ᱞᱟᱹᱜᱤᱫ ᱛᱮ ᱦᱮᱸ ᱯᱟᱹᱭᱞᱟᱹ ᱫᱚ ᱡᱮᱢᱚᱱ ᱦᱳᱭᱛᱚ ᱥᱟᱦᱟᱱ ᱠᱚᱛᱮ ᱥᱟᱠᱟᱢ ᱠᱚᱛᱮ ᱠᱚ ᱠᱩᱢᱵᱟᱹ ᱠᱟᱛᱮ ᱠᱚ ᱛᱟᱦᱮᱱ ᱠᱟᱱ ᱛᱟᱦᱮᱸᱜ ᱚᱱᱠᱟ ᱜᱷᱚᱴᱱᱟ ᱠᱷᱚᱱᱟᱜ ᱦᱮᱡ ᱱᱟ ᱵᱟᱹᱭ ᱵᱟᱹᱭ ᱛᱮ ᱡᱮᱢᱚᱱ ᱦᱚᱲ ᱠᱚᱦᱚᱸ ᱦᱟᱥᱟ ᱚᱲᱟᱜ ᱠᱮᱜᱼᱟ ᱠᱚ ᱵᱩᱥᱩᱵ ᱚᱲᱟᱜ ᱵᱩᱥᱩᱵ ᱛᱮᱠᱚ ᱫᱟᱞᱚᱵ ᱠᱚ ᱤᱭᱟᱹ ᱪᱮᱫ ᱠᱮᱫᱟ ᱚᱱᱟ ᱯᱚᱨᱮ ᱟᱨ ᱚᱱᱟ ᱠᱷᱚᱱ ᱟᱨᱚ ᱠᱚ ᱛᱩᱠᱟᱹ ᱢᱮᱫ ᱩᱛᱱᱟᱹᱣ ᱡᱮᱢᱚᱱ ᱟᱫᱚ ᱵᱟᱹᱭ ᱵᱟᱹᱭ ᱛᱮ ᱢᱟᱱᱮ ᱠᱷᱟᱡ ᱜᱮ ᱤᱱᱟᱹ ᱵᱟᱭ ᱵᱟᱹᱭ ᱛᱮ ᱦᱮᱡ ᱱᱟ ᱴᱟᱹᱞᱤ ᱚᱲᱟᱜ ᱦᱮᱡ ᱱᱟ ᱴᱟᱹᱞᱤ ᱠᱷᱚᱱᱟᱜ ᱵᱟᱹᱭ ᱵᱟᱹᱭ ᱛᱮ ᱚᱱᱟ ᱠᱟᱛᱮ ᱦᱮᱡ ᱱᱟ ᱮᱰᱵᱮᱥᱴᱟᱨ ᱮᱰᱵᱮᱥᱴᱟᱨ ᱠᱷᱚᱡ ᱴᱤᱱ ᱮᱱᱟ ᱱᱮᱛᱟᱨ ᱫᱚ ᱡᱮᱢᱚᱱ ᱫᱤᱥᱚᱢ ᱚᱲᱟᱜ ᱠᱚᱨᱮᱜ ᱦᱚᱸ ᱡᱚᱛᱚ ᱵᱟᱹᱭ ᱵᱟᱹᱭ ᱛᱮᱠᱚ ᱯᱟᱠᱟ ᱚᱲᱟᱜ ᱮᱫᱟ ᱦᱮᱸ ᱛᱟᱨᱯᱚᱨᱮ ᱪᱟᱥᱼᱵᱟᱥ ᱠᱚ ᱯᱟᱹᱦᱤᱞ ᱫᱚ ᱰᱟᱝᱨᱟ ᱱᱟᱦᱮᱞ ᱟᱛᱮ ᱠᱚ ᱪᱟᱥᱮᱜ ᱛᱟᱦᱮᱸᱜ ᱦᱮᱸ ᱛᱟᱨᱯᱚᱨᱮ ᱫᱟᱜ ᱠᱚ ᱥᱤᱭᱟᱛ ᱠᱟᱜ ᱛᱟᱦᱮᱱ ᱱᱤᱡᱮ ᱛᱮ ᱟᱠᱚ ᱱᱤᱡᱮ ᱛᱮᱠᱚ ᱠᱷᱟᱴᱟᱜ ᱠᱟᱱ ᱛᱟᱦᱮᱸᱜ ᱟᱹᱰᱤ ᱥᱚᱢᱚᱭ ᱫᱚ ᱫᱚᱢᱮ ᱥᱚᱢᱚᱭ ᱞᱟᱜᱟᱜ ᱠᱟᱱ ᱛᱟᱦᱮᱸᱜ ᱚᱱᱟ ᱛᱮ ᱢᱤᱫᱴᱟᱱ ᱦᱚᱲᱟᱜ ᱠᱷᱟᱴᱟᱞᱤ ᱦᱚᱸ ᱫᱚᱢᱮ ᱦᱩᱭᱩᱜ ᱠᱟᱱ ᱛᱟᱦᱮᱸᱜ ᱟᱡ ᱱᱤᱡᱮ ᱦᱚᱸ ᱠᱷᱟᱴᱟᱜ ᱠᱟᱱ ᱛᱟᱦᱮᱸᱜ ᱚᱱᱟ ᱪᱮᱛᱟᱱ ᱨᱮ ᱟᱫᱚ ᱥᱚᱢᱚᱭ ᱦᱚᱸ ᱫᱚᱢᱮ ᱞᱟᱜᱟᱣ ᱟᱭ ᱠᱟᱱ ᱛᱟᱦᱮᱸᱜ ᱚᱱᱠᱟ ᱠᱟᱛᱮ ᱡᱮᱢᱚᱱ ᱟᱥᱛᱮ ᱟᱥᱛᱮ ᱦᱮᱡ ᱱᱟ ᱱᱚᱜᱼᱚᱭ ᱢᱮᱥᱤᱱ ᱦᱮᱡᱮᱱᱟ ᱱᱮᱛᱟᱨ ᱫᱚ ᱢᱮᱥᱤᱱ ᱛᱮ ᱫᱟᱜ ᱠᱚ ᱨᱟᱠᱟᱵ ᱫᱟ ᱥᱮ ᱢᱮᱥᱤᱱ ᱛᱮ ᱦᱚᱸ ᱪᱟᱥᱼᱵᱟᱥ ᱫᱟ ᱴᱨᱟᱠᱴᱚᱨ ᱦᱮᱡ ᱮᱱᱟ ᱦᱮᱸ ᱡᱟᱦᱟᱸ ᱫᱚ ᱦᱳᱭᱛᱳ ᱢᱤᱫ ᱫᱤᱱ ᱥᱟᱨᱟᱫᱤᱱ ᱞᱟᱜᱟᱜ ᱠᱟᱱ ᱛᱟᱦᱮᱸᱜ ᱱᱟᱦᱮᱞ ᱰᱟᱝᱨᱟ ᱤᱭᱟᱹ ᱛᱮ ᱚᱱᱟ ᱫᱚ ᱢᱤᱫ ᱜᱷᱚᱱᱴᱟ ᱛᱮᱜᱮ ᱠᱚ ᱥᱮ ᱵᱟᱨ ᱜᱷᱚᱱᱴᱟ ᱛᱮᱠᱚ ᱥᱤᱭ ᱫᱟᱠᱚ ᱚᱱᱟ ᱚᱱᱟ ᱢᱟ ᱦᱮᱡ ᱱᱟ ᱥᱤ ᱢᱮᱥᱤᱱ ᱛᱟᱨᱯᱚᱨᱮ ᱦᱩᱲᱩ ᱨᱚᱦᱚᱭ ᱢᱮᱥᱤᱱ ᱦᱮᱡ ᱱᱟ ᱛᱟᱨᱯᱚᱨ ᱛᱟᱨᱯᱚᱨ ᱤᱨ ᱤᱨ ᱞᱟᱹᱜᱤᱫ ᱢᱮᱥᱤᱱ ᱦᱮᱡ ᱱᱟ ᱦᱮᱡᱱᱟ ᱦᱚᱲ ᱫᱚ ᱢᱟᱱᱮ ᱦᱚᱲᱟᱜ ᱠᱷᱟᱴᱟᱞᱤ ᱦᱚᱸ ᱠᱚᱢᱚᱜ ᱠᱚᱢ ᱤᱫᱤᱭᱮᱱᱟ ᱥᱚᱢᱚᱭ ᱦᱚᱸ ᱵᱟᱧᱪᱟᱣ ᱤᱫᱤᱭᱮᱱᱟ ᱚᱱᱟ ᱛᱟᱨᱯᱚᱨᱮ ᱡᱮᱢᱚᱱ ᱯᱟᱹᱦᱤᱞ ᱦᱚᱲ ᱫᱚ ᱡᱮᱢᱚᱱ ᱡᱟᱦᱟᱸ ᱥᱮᱜ ᱠᱚ ᱪᱟᱞᱟᱜᱼᱟ ᱠᱷᱟᱱ ᱛᱟᱲᱟᱢ ᱛᱮᱠᱚ ᱪᱟᱞᱟᱜ ᱠᱟᱱ ᱛᱟᱦᱮᱸᱜ ᱦᱮᱸ ᱡᱟᱦᱟᱸ ᱥᱮᱱ ᱜᱮ ᱡᱟᱦᱟᱸ ᱛᱮᱜᱮ ᱛᱟᱲᱟᱢ ᱛᱮᱜᱮᱭ ᱪᱟᱞᱟᱜ ᱠᱟᱱ ᱛᱟᱦᱮᱸᱜ ᱵᱟᱨ ᱫᱤᱱ ᱯᱮ ᱫᱤᱱ ᱞᱟᱜᱟᱜ ᱠᱟᱱ ᱛᱟᱦᱮᱸᱜ ᱡᱮᱢᱚᱱ ᱵᱟᱹᱭ ᱵᱟᱹᱭ ᱛᱮ ᱦᱮᱡᱱᱟ ᱤᱱᱠᱟᱹ ᱜᱮ ᱵᱚᱞᱮ ᱦᱮᱡᱱᱟ ᱡᱮᱢᱚᱱ ᱥᱟᱭᱠᱮᱞ ᱥᱟᱭᱠᱮᱞ ᱦᱮᱡ ᱮᱱᱟ ᱥᱟᱭᱠᱮᱞ ᱠᱷᱚᱱ ᱦᱮᱡ ᱮᱱᱟ ᱡᱮᱢᱚᱱ ᱚᱱᱟ ᱞᱟᱦᱟᱨᱮ ᱡᱮᱢᱚᱱ ᱛᱟᱦᱮᱸ ᱠᱟᱱᱟ ᱰᱟᱝᱨᱟ ᱜᱟᱹᱰᱤ ᱡᱟᱦᱟᱸ ᱥᱮᱜ ᱠᱚ ᱪᱟᱞᱟᱜ ᱠᱟᱱ ᱛᱟᱦᱮᱸᱜ ᱰᱟᱝᱨᱟ ᱜᱟᱹᱰᱤ ᱛᱮ ᱦᱮᱸ ᱰᱟᱝᱨᱟ ᱜᱟᱹᱰᱤᱜᱮ ᱢᱟᱱᱮ ᱩᱱᱫᱚ ᱛᱟᱦᱮᱸ ᱠᱟᱱᱟ ᱵᱤᱨᱟᱴ ᱵᱮᱯᱟᱨ ᱛᱟᱨᱯᱚᱨ ᱚᱱᱟ ᱠᱷᱚᱡ ᱵᱟᱹᱭ ᱵᱟᱹᱭ ᱛᱮ ᱟᱨᱚ ᱢᱟᱱᱮ ᱩᱛᱱᱟᱹᱣ ᱮᱱᱟ ᱡᱮᱢᱚᱱ ᱥᱟᱭᱠᱮᱞ ᱥᱟᱭᱠᱮᱞ ᱠᱷᱚᱱ ᱢᱚᱴᱚᱨ ᱥᱟᱭᱠᱮᱞ ᱢᱚᱴᱚᱨ ᱥᱟᱭᱠᱮᱞ ᱠᱷᱚᱡ ᱡᱮᱢᱚᱱ ᱱᱤᱛᱚᱜ ᱫᱚ ᱦᱩᱭᱱᱟ ᱯᱩᱱ ᱪᱟᱠᱟ ᱜᱟᱹᱰᱤ ᱦᱮᱸ ᱯᱩᱱ ᱪᱟᱠᱟ ᱜᱟᱹᱰᱤ ᱟᱨᱚ ᱡᱟᱦᱟᱸᱭ ᱠᱚ ᱟᱨᱚ ᱟᱨᱚ ᱚᱱᱟ ᱠᱷᱚᱱᱟᱜ ᱦᱮᱡᱱᱟ ᱡᱮᱢᱚᱱ ᱱᱤᱛᱚᱜ ᱫᱚ ᱢᱮᱱ ᱞᱮᱠᱷᱟᱡ ᱫᱚ ᱴᱟᱠᱟ ᱯᱚᱭᱥᱟ ᱛᱮᱢ ᱡᱟᱦᱟᱸᱭᱟᱜ ᱢᱮᱱᱟᱜᱼᱟ ᱱᱤᱛᱚᱜ ᱫᱚ ᱥᱚᱢᱚᱭ ᱵᱟᱧᱪᱟᱣ ᱫᱟᱭ ᱥᱚᱢᱚᱭ ᱵᱟᱧᱪᱟᱣ ᱞᱟᱹᱜᱤᱫ ᱛᱮ ᱦᱚᱲ ᱧᱮᱞ ᱢᱮ ᱢᱤᱫ ᱡᱟᱦᱟᱸ ᱫᱚ ᱛᱤᱱ ᱡᱟᱦᱟᱸ ᱨᱮ ᱥᱮᱴᱮᱨᱚᱜ ᱛᱮ ᱞᱟᱜᱟᱜ ᱠᱟᱱ ᱛᱟᱦᱮᱸᱜ ᱚᱱᱟ ᱱᱤᱛᱚᱜ ᱛᱚ ᱢᱤᱫ ᱫᱤᱱ ᱢᱤᱫ ᱫᱤᱱ ᱵᱟᱨ ᱫᱤᱱ ᱛᱮᱜᱮ ᱥᱮᱴᱮᱨᱚᱜ ᱠᱟᱱᱟ ᱚᱱᱟ ᱛᱟᱨᱯᱚᱨᱮ ᱯᱟᱹᱦᱤᱞ ᱫᱚ ᱢᱤᱫᱴᱟᱱ ᱚᱱᱟ ᱡᱟᱦᱟᱸ ᱦᱤᱥᱟᱹᱵ ᱧᱟᱯᱟᱢ ᱞᱟᱹᱜᱤᱫ ᱛᱮ ᱛᱟᱦᱮᱱ ᱠᱷᱟᱡ ᱫᱚ ᱡᱟᱦᱟᱸᱭ ᱧᱮᱞ ᱥᱟᱱᱟᱢᱮ ᱩᱱᱤ ᱴᱷᱮᱱᱮᱢ ᱪᱟᱞᱟᱜᱼᱟ ᱛᱚᱵᱮ ᱟᱹᱱᱤᱡ ᱩᱱᱤ ᱦᱚᱭᱛᱳᱢ ᱧᱮᱞ ᱧᱟᱢᱮᱭᱟ ᱥᱮ ᱜᱟᱞᱢᱟᱨᱟᱣ ᱦᱚᱸ ᱩᱱᱤ ᱥᱟᱶ ᱥᱮ ᱢᱟᱱᱮ ᱥᱮᱱ ᱥᱮᱴᱮᱨᱚᱜ ᱟᱢ ᱛᱚᱵᱮ ᱜᱮ ᱦᱚᱭᱛᱳ ᱜᱟᱞᱢᱟᱨᱟᱣ ᱫᱟᱲᱮᱭᱟᱜᱼᱟ ᱥᱮ ᱩᱱᱤ ᱥᱟᱝ ᱧᱟᱯᱟᱢ ᱫᱟᱲᱮᱭᱟᱜᱼᱟ ᱧᱮᱞᱯᱮ ᱛᱟᱨᱯᱚᱨᱮ ᱦᱮᱡ ᱮᱱ ᱛᱟᱵᱚᱱᱟ ᱚᱱᱟ ᱱᱤᱛᱚᱜ ᱫᱚ ᱦᱩᱭᱱᱟ ᱪᱮᱫ ᱢᱟᱱᱮ ᱴᱮᱠᱱᱳᱞᱚᱡᱤ ᱨᱮᱱᱟᱜ ᱡᱩᱜᱽ ᱦᱮᱱ ᱮᱱᱟ ᱦᱮᱸ ᱱᱤᱛᱚᱜ ᱫᱚ ᱡᱮᱢᱚᱱ ᱥᱟᱺᱜᱤᱧ ᱡᱟᱦᱟᱸᱭ ᱡᱟᱦᱟᱸ ᱨᱮᱜᱮᱭ ᱛᱟᱦᱮᱱ ᱱᱤᱛᱚᱜ ᱢᱤᱫ ᱜᱷᱟᱹᱲᱤ ᱛᱮ ᱡᱟᱦᱟᱸᱭ ᱨᱚᱲ ᱥᱟᱱᱟ ᱠᱮᱫᱮᱭᱟ ᱨᱚᱲ ᱠᱮᱫᱟᱭ ᱚᱱᱟ ᱞᱟᱹᱜᱤᱫ ᱦᱮᱡ ᱠᱟᱱᱟᱭ ᱡᱮᱢᱚᱱ ᱢᱳᱵᱟᱭᱤᱞ ᱦᱮᱡ ᱠᱟᱱᱟ ᱛᱟᱨᱯᱚᱨᱮ ᱧᱮᱞ ᱦᱚᱸᱢ ᱫᱟᱲᱮᱭᱟᱜᱼᱟ ᱨᱚᱲ ᱦᱚᱸᱢ ᱫᱟᱲᱮᱭᱟᱜᱼᱟ ᱠᱤᱱᱛᱩ ᱡᱚᱛᱚ ᱨᱮᱱᱟᱜ ᱜᱮ ᱦᱮᱡ ᱠᱟᱱᱟ ᱡᱚᱛᱚ ᱫᱤᱠ ᱛᱷᱮᱠᱮ ᱱᱤᱛᱚᱜ ᱫᱚ ᱢᱟᱱᱮ ᱩᱛᱱᱟᱹᱣ ᱫᱚ ᱩᱛᱱᱟᱹᱜ ᱠᱟᱱ ᱜᱮᱭᱟ ᱦᱮᱸ ᱟᱨᱦᱚᱸ ᱚᱱᱠᱟᱜᱮ ᱟᱨᱦᱚᱸ ᱟᱵᱚ ᱦᱚᱭᱛᱳ ᱚᱱᱟ ᱠᱚᱫᱚ ᱦᱚᱭᱛᱳ ᱧᱮᱞ ᱦᱚᱸ ᱵᱚᱱ ᱧᱮᱞ ᱛᱤᱭᱳᱜ ᱥᱮᱵᱚᱱ ᱧᱮᱞ ᱛᱤᱭᱳᱜᱟ ᱦᱮᱸ ᱟᱵᱚ ᱯᱚᱨᱮ ᱯᱤᱲᱦᱤ ᱠᱚᱫᱚ ᱟᱨᱚ ᱛᱤᱱᱟᱹᱜ ᱛᱤᱱᱟᱹᱜ ᱪᱚᱝ ᱟᱨᱠᱤ ᱪᱮᱫ ᱞᱮᱠᱟ ᱪᱚᱝ ᱦᱩᱭᱩᱜ ᱚᱱᱟ ᱫᱚ ᱵᱟᱹᱧ ᱵᱩᱡᱽ ᱫᱟᱲᱮᱭᱟᱜ ᱠᱟᱱᱟ ᱟᱨ ᱱᱚᱜᱼᱚᱭ ᱱᱚᱝᱠᱟ ᱜᱮ ᱡᱚᱛᱚ ᱫᱤᱠ ᱛᱷᱮᱠᱮ ᱜᱮ ᱢᱟᱱᱮ ᱡᱚᱛᱚ ᱫᱤᱠ ᱛᱷᱮᱠᱮ ᱜᱮ ᱦᱮᱸ ᱢᱟᱱᱮ